ᱫᱩ ᱦᱟᱡᱟᱨ ᱯᱚᱱᱮᱨᱚ ᱪᱷᱟᱵᱵᱤᱥᱮ ᱡᱟᱱᱩᱣᱟᱨᱤ ᱫᱩ ᱦᱟᱡᱟᱨ ᱥᱳᱞᱞᱳ ᱯᱚᱱᱨᱚᱭ ᱟᱜᱚᱥᱴ ᱫᱩ ᱦᱟᱡᱟᱨ ᱠᱩᱲᱤ ᱵᱟᱭᱤᱥᱮ ᱡᱩᱱ ᱫᱩ ᱦᱟᱡᱟᱨ ᱮᱠᱩᱥ ᱠᱩᱲᱤ ᱢᱟᱨᱪ ᱫᱩ ᱦᱟᱡᱟᱨ ᱵᱟᱭᱤᱥ ᱛᱮᱭᱤᱥᱮ ᱡᱩᱞᱟᱭ